ᱛᱮᱦᱮᱧ ᱱᱚᱜᱼᱚᱭ ᱪᱟᱥ ᱤᱫᱤ ᱠᱟᱛᱮᱫ ᱟᱵᱚ ᱡᱟᱦᱟᱸ ᱡᱮ ᱫᱷᱚᱱ ᱵᱚᱱ ᱟᱨᱡᱟᱣᱮᱫᱼᱟ ᱢᱟᱱᱮ ᱟᱵᱚᱣᱟᱜ ᱨᱮᱸᱜᱮᱡ ᱞᱟᱹᱜᱤᱫ ᱨᱮᱸᱜᱮᱡ ᱵᱟᱧᱪᱟᱣ ᱞᱟᱹᱜᱤᱫ ᱛᱮᱦᱮᱧ ᱚᱱᱟ ᱠᱷᱚᱱ ᱜᱮ ᱜᱤᱫᱟᱹᱨᱼᱯᱤᱫᱟᱹᱨ ᱠᱚᱦᱚᱸ ᱚᱱᱮ ᱵᱚᱱ ᱯᱟᱲᱦᱟᱣ ᱫᱟᱲᱮᱭᱟᱠᱚᱢᱟ ᱪᱟᱥ ᱤᱫᱤ ᱠᱟᱛᱮᱫ ᱜᱮ ᱴᱟᱠᱟ ᱯᱚᱭᱥᱟ ᱵᱚᱱ ᱠᱟᱢᱟᱣᱮᱜᱼᱟ ᱪᱟᱥ ᱵᱟᱭ ᱦᱩᱭ ᱞᱮᱱᱠᱷᱟᱱ ᱟᱵᱚ ᱴᱟᱠᱟ ᱯᱩᱭᱥᱟᱹ ᱦᱚᱸ ᱚᱠᱟ ᱠᱷᱚᱱ ᱵᱚᱱ ᱧᱟᱢᱟ ᱟᱨ ᱛᱮᱦᱮᱧ ᱦᱩᱲᱩ ᱥᱩᱢᱩᱱ ᱫᱚ ᱵᱟᱝᱼᱟ ᱢᱮᱱᱠᱷᱟᱱ ᱡᱚᱸᱰᱨᱟ ᱦᱚᱸᱵᱚᱱ ᱪᱟᱥ ᱜᱮᱭᱟ ᱡᱚᱸᱰᱨᱟ ᱦᱚᱸ ᱪᱟᱥ ᱠᱟᱛᱮᱫ ᱚᱱᱮ ᱡᱚᱸᱰᱨᱟ ᱫᱚ ᱱᱚᱝᱠᱟᱱ ᱡᱤᱱᱤᱥ ᱠᱟᱱᱟ ᱟᱵᱚ ᱚᱱᱟᱫᱚ ᱨᱟᱯᱟᱜ ᱠᱟᱛᱮᱫ ᱦᱚᱸ ᱛᱤᱠᱤ ᱠᱟᱛᱮᱫ ᱦᱚᱸᱵᱚᱱ ᱡᱚᱢ ᱫᱟᱲᱮᱭᱟᱜᱼᱟ ᱟᱨ ᱫᱟᱠᱟ ᱠᱟᱛᱮᱫ ᱦᱚᱸᱵᱚᱱ ᱡᱚᱢ ᱫᱟᱲᱮᱭᱟᱜᱼᱟ ᱟᱨ ᱱᱚᱜᱼᱚᱭ ᱡᱮ ᱡᱟᱱᱦᱮ ᱠᱚ ᱚᱱᱟ ᱦᱚᱸ ᱟᱞᱜᱟ ᱡᱤᱱᱤᱥ ᱠᱟᱱᱟ ᱡᱟᱱᱦᱮ ᱫᱚ ᱮᱨ ᱜᱤᱰᱤ ᱠᱟᱜ ᱢᱮ ᱢᱮᱱᱠᱷᱟᱱ ᱚᱱᱟ ᱦᱟᱺᱰᱤ ᱧᱩ ᱛᱮᱦᱚᱸ ᱟᱵᱚᱫᱚ ᱚᱱᱮ ᱵᱚᱱ ᱛᱟᱦᱮᱸ ᱟᱠᱟᱱᱟ ᱟᱨ ᱜᱩᱸᱫᱽᱞᱤ ᱠᱚᱦᱚᱸ ᱜᱩᱸᱫᱽᱞᱤ ᱦᱚᱸ ᱪᱟᱥ ᱠᱟᱛᱮᱫ ᱚᱱᱮ ᱟᱵᱚᱣᱟᱜ ᱡᱤᱣᱤ ᱦᱚᱲᱢᱚᱭ ᱨᱩᱠᱷᱭᱟᱹᱣᱟᱠᱟᱜᱼᱟᱭ ᱚᱱᱟ ᱠᱚᱫᱚ ᱟᱹᱰᱤ ᱱᱤᱦᱟᱹᱛ ᱡᱤᱱᱤᱥ ᱠᱟᱱᱟ ᱛᱮᱦᱮᱧ ᱡᱚᱸᱰᱨᱟ ᱫᱚ ᱢᱟᱱᱮ ᱪᱟᱥ ᱫᱚᱨᱠᱟᱨ ᱟᱨ ᱪᱟᱥ ᱠᱟᱛᱮᱫ ᱡᱚᱛᱚᱣᱟᱜᱼᱮ ᱵᱟᱧᱪᱟᱣ ᱫᱟᱲᱮᱭᱟᱵᱚᱱᱟᱭ ᱡᱟᱦᱟᱸ ᱛᱤᱨᱮ ᱟᱢ ᱤᱪᱪᱷᱟᱹᱭᱟᱢ ᱩᱱ ᱨᱮᱜᱮᱢ ᱡᱚᱢ ᱫᱟᱲᱮᱭᱟᱜᱼᱟ